ᱥᱮᱨᱢᱟᱠᱤᱭᱟᱹ ᱪᱷᱟᱛᱟ ᱯᱟᱛᱟ ᱠᱚᱫᱚ ᱟᱞᱮ ᱥᱮᱫ ᱨᱮᱫᱚ ᱪᱷᱟᱛᱟ ᱦᱩᱭᱩᱜ ᱜᱮᱭᱟ ᱡᱟᱦᱟᱸ ᱡᱟᱦᱟᱸ ᱪᱷᱟᱛᱟ ᱫᱚ ᱵᱷᱟᱫᱽᱨᱚ ᱢᱟᱥ ᱢᱟᱱᱮ ᱛᱚᱠᱷᱚᱱ ᱦᱩᱭᱩᱜᱼᱟ ᱪᱷᱟᱛᱟ ᱛᱳ ᱪᱷᱟᱛᱟ ᱫᱚ ᱟᱸᱡᱚᱢ ᱟᱠᱟᱫ ᱪᱚᱯᱮ ᱵᱟᱝ ᱪᱚᱝ ᱪᱷᱟᱛᱟ ᱢᱮᱞᱟ ᱫᱚ ᱦᱩᱭᱩᱜ ᱠᱟᱱᱟ ᱡᱮ ᱪᱷᱟᱛᱟ ᱵᱚᱸᱜᱟ ᱢᱮᱱᱟᱭ ᱛᱟᱞᱮᱛᱮ ᱱᱚᱸᱰᱮ ᱠᱚ ᱯᱩᱡᱟᱹᱜᱼᱟ ᱛᱳ ᱯᱩᱡᱟᱹ ᱠᱷᱟᱹᱛᱤᱨ ᱛᱳ ᱚᱰᱮ ᱠᱟᱹᱴᱤᱪ ᱯᱟᱨᱟ ᱯᱨᱳᱜᱨᱟᱢ ᱦᱩᱭᱩᱜ ᱜᱮᱭᱟ ᱛᱳ ᱚᱰᱮᱸ ᱢᱮᱞᱟ ᱠᱚ ᱫᱩᱲᱩᱵᱚᱜᱼᱟ ᱛᱳ ᱚᱱᱟᱜᱮ ᱪᱷᱟᱛᱟ ᱢᱮᱞᱟ ᱠᱚ ᱢᱮᱛᱟᱜᱼᱟ ᱛᱳ ᱯᱟᱛᱟ ᱦᱚᱸ ᱦᱩᱭᱩᱜᱼᱟ ᱯᱟᱛᱟ ᱫᱚ ᱚᱱᱟ ᱫᱚ ᱢᱤᱫᱴᱮᱡ ᱚᱱᱠᱟᱜᱮ ᱯᱟᱛᱟ ᱵᱚᱸᱜᱟᱭ ᱛᱟᱦᱮᱱ ᱛᱟᱠᱚᱣᱟ ᱩᱱᱠᱩᱦᱚᱸ ᱯᱟᱛᱟ ᱵᱚᱸᱜᱟ ᱠᱚ ᱢᱮᱞᱟ ᱠᱷᱟᱹᱛᱤᱨ ᱢᱟᱱᱮ ᱢᱮᱞᱟ ᱠᱷᱟᱹᱛᱤᱨ ᱢᱤᱫᱴᱟᱱ ᱠᱟᱹᱴᱤᱪ ᱯᱟᱨᱟ ᱚᱱᱩᱥᱴᱷᱟᱱ ᱥᱮ ᱯᱨᱳᱜᱨᱟᱢ ᱠᱚ ᱫᱚᱦᱚᱭ ᱜᱮᱭᱟ ᱛᱳ ᱚᱱᱟ ᱠᱚ ᱫᱚᱦᱚ ᱠᱟᱛᱮᱫ ᱟᱭᱢᱟ ᱦᱚᱲᱠᱚ ᱡᱟᱣᱨᱟᱜᱼᱟ ᱛᱳ ᱚᱱᱟ ᱡᱟᱣᱨᱟ ᱯᱚᱨ ᱟᱭᱢᱟ ᱟᱭᱢᱟ ᱦᱚᱲ ᱢᱟᱱᱮ ᱢᱮᱞᱟ ᱠᱷᱮᱞᱟ ᱠᱚ ᱧᱮᱞᱟ ᱛᱳ ᱤᱧᱦᱚᱸ ᱠᱟᱹᱴᱤᱪ ᱵᱮᱞᱟᱨᱮ ᱡᱟᱦᱟᱸ ᱤᱧᱟᱹᱜ ᱤᱧ ᱫᱤᱥᱟᱹᱭᱮᱫ ᱠᱟᱱᱟ ᱛᱳ ᱠᱟᱹᱴᱤᱪ ᱵᱮᱞᱟᱨᱮ ᱚᱱᱠᱟᱜᱮ ᱡᱟᱛᱨᱟ ᱠᱚ ᱥᱮ ᱡᱟᱦᱟᱱᱟᱜ ᱚᱱᱠᱟ ᱚᱱᱩᱥᱴᱷᱟᱱ ᱯᱟᱛᱟ ᱪᱷᱟᱛᱟ ᱠᱚ ᱦᱩᱭᱩᱜᱼᱟ ᱛᱳ ᱤᱧ ᱪᱟᱞᱟᱜ ᱤᱧ ᱞᱟᱹᱭᱟᱛᱳ ᱤᱧ ᱵᱟᱠᱚ ᱤᱫᱤᱭᱤᱧᱟᱹ ᱛᱳ ᱟᱹᱰᱤ ᱛᱷᱚᱲᱟ ᱨᱟᱜ ᱮᱸᱫ ᱠᱟᱱ ᱛᱤᱧ ᱨᱟᱜᱽ ᱢᱮᱫᱦᱟᱭᱮᱫ ᱠᱟᱱ ᱛᱟᱦᱮᱸᱭᱤᱧ ᱛᱳ ᱛᱚᱠᱷᱚᱱ ᱜᱮᱠᱚ ᱤᱫᱤᱭᱤᱧ ᱠᱟᱱ ᱛᱟᱦᱮᱸᱫ ᱛᱳ ᱟᱵᱟᱨ ᱚᱰᱮᱸ ᱦᱚᱸ ᱡᱮ ᱪᱮᱫ ᱞᱟᱹᱜᱤᱫ ᱵᱟᱠᱚ ᱤᱫᱤ ᱞᱟᱹᱜᱤᱫᱚᱜᱼᱟ ᱦᱟᱱᱟᱧ ᱦᱟᱛᱟᱣᱟ ᱱᱤᱭᱟᱹᱧ ᱦᱟᱛᱟ ᱦᱚᱪᱚᱜᱼᱟ ᱟᱨ ᱚᱱᱟ ᱞᱟᱹᱜᱤᱫ ᱵᱟᱠᱚ ᱤᱫᱤ ᱞᱟᱹᱜᱤᱫᱚᱜᱼᱟ ᱟᱵᱟᱨ ᱚᱰᱮᱸ ᱦᱚᱸ ᱨᱟᱜ ᱟᱭᱤᱧ ᱛᱟᱨᱯᱚᱨ ᱠᱚ ᱦᱟᱛᱟᱣ ᱤᱧᱟᱹ ᱦᱟᱛᱟᱣ ᱠᱟᱛᱮᱫ ᱛᱚᱵᱮ ᱟᱹᱱᱤᱪ ᱢᱚᱱ ᱥᱟᱱᱛᱤᱧ ᱟᱹᱭᱠᱟᱹᱣᱟ ᱟᱨ ᱦᱚᱸᱜᱼᱚ ᱱᱤᱭᱟᱹ ᱠᱚ ᱯᱚᱨᱚᱵᱽ ᱦᱩᱭᱩᱜ ᱛᱟᱞᱮᱭᱟ